ᱟᱯᱟᱱ ᱟᱹᱯᱤᱱ ᱨᱮᱱ ᱥᱤᱢ ᱟᱨ ᱜᱮᱰᱮ ᱟᱯᱟᱱ ᱟᱹᱯᱤᱱ ᱜᱮ ᱫᱚᱦᱚ ᱞᱮᱠᱚ ᱠᱷᱟᱱ ᱫᱚ ᱟᱹᱰᱤ ᱱᱟᱯᱟᱭᱚᱜᱼᱟ ᱪᱤᱠᱟᱹᱛᱮ ᱫᱟᱬᱟᱱ ᱥᱤᱢ ᱫᱟᱬᱟᱱ ᱜᱮᱰᱮ ᱠᱚᱫᱚ ᱟᱭᱢᱟ ᱞᱮᱠᱟᱱ ᱟᱹᱭᱴᱷᱟᱹ ᱡᱩᱭᱴᱷᱟᱹ ᱠᱚ ᱡᱚᱢᱟ ᱟᱭᱢᱟ ᱞᱮᱠᱟᱱ ᱟᱡᱟᱨ ᱵᱮᱢᱟᱨ ᱡᱚᱴᱟᱣ ᱠᱚᱣᱟ ᱟᱨ ᱩᱱᱠᱩ ᱠᱚ ᱟᱵᱚ ᱪᱮᱫ ᱞᱮᱠᱟ ᱨᱮᱵᱚᱱ ᱟᱠᱚᱴ ᱫᱚᱦᱚ ᱠᱚᱣᱟ ᱚᱱᱟ ᱟᱵᱚ ᱚᱱᱟ ᱚᱱᱟᱜᱮ ᱟᱵᱚ ᱱᱟᱯᱟᱭ ᱠᱚ ᱧᱟᱢ ᱫᱟᱲᱮᱭᱟᱜᱼᱟ ᱟᱨ ᱚᱱᱟ ᱮᱱᱟᱝ ᱟᱵᱚ ᱟᱨᱡᱟᱣ ᱵᱚᱱ ᱧᱟᱢᱟ ᱟᱨᱵᱚᱱ ᱟᱲᱟᱜ ᱜᱤᱰᱤ ᱠᱟᱠᱚ ᱠᱷᱟᱱ ᱫᱚ ᱱᱩᱠᱩ ᱥᱤᱢ ᱠᱚ ᱟᱨ ᱵᱟᱝᱢᱟ ᱜᱮᱰᱮ ᱠᱚ ᱱᱩᱠᱩ ᱮᱴᱟᱜ ᱦᱚᱲ ᱠᱚ ᱥᱟᱞᱟᱜ ᱠᱚ ᱢᱮᱥᱟ ᱞᱮᱱᱠᱷᱟᱱ ᱜᱮ ᱱᱩᱠᱩ ᱟᱹᱰᱤ ᱞᱮᱠᱟᱱ ᱨᱳᱜᱽ ᱟᱡᱟᱨ ᱵᱮᱢᱟᱨ ᱧᱟᱢ ᱠᱚᱣᱟ ᱟᱨ ᱩᱱᱠᱩ ᱡᱩᱫᱤ ᱟᱵᱚ ᱚᱠᱛᱚ ᱡᱟᱹᱱᱤᱨᱮ ᱵᱟᱵᱚᱱ ᱨᱟᱱ ᱢᱩᱨᱜᱟᱹᱱ ᱠᱚᱣᱟ ᱮᱱᱠᱷᱟᱱ ᱫᱚ ᱩᱱᱠᱩ ᱡᱚᱛᱚ ᱠᱚ ᱜᱚᱡ ᱪᱟᱵᱟᱜᱼᱟ ᱡᱟᱦᱟᱸ ᱪᱮᱫ ᱟᱵᱚᱣᱟᱜ ᱪᱟᱥ ᱦᱚᱸ ᱵᱩᱰᱟᱹᱜᱼᱟ ᱟᱨ ᱟᱵᱚᱣᱟᱜ ᱢᱩᱞ ᱦᱚᱸ ᱵᱩᱰᱟᱹᱜ ᱛᱟᱵᱚᱱᱟ